ᱱᱚᱣᱟ ᱚᱞ ᱤᱫᱤ ᱠᱟᱛᱮ ᱫᱚ ᱤᱧ ᱫᱚ ᱚᱱᱟ ᱠᱟᱜᱚᱡᱽ ᱨᱮ ᱚᱞ ᱠᱟᱛᱮ ᱫᱚ ᱚᱱᱟ ᱢᱳᱵᱟᱭᱤᱞ ᱨᱮᱜᱮ ᱵᱤᱥᱤ ᱫᱩᱧ ᱢᱟᱱᱮᱧ ᱚᱞᱟ ᱪᱮᱫᱟᱜ ᱥᱮ

ᱪᱮᱫᱟᱜ ᱥᱮ ᱢᱳᱵᱟᱭᱤᱞ ᱛᱮᱫᱚ ᱡᱟᱦᱟᱸᱭ ᱦᱚᱲ ᱡᱩᱫᱤᱭ ᱢᱮᱛᱟᱧᱟ ᱤᱧᱟ ᱜ ᱨᱚᱲ ᱥᱟᱶᱛᱮᱼᱥᱟᱶᱛᱮ ᱴᱟᱭᱤᱯ ᱢᱮ ᱚᱱᱠᱟ ᱤᱥᱯᱤᱴ ᱵᱷᱟᱵ ᱜᱤᱧ ᱴᱟᱭᱤᱯ ᱫᱟᱲᱮᱭᱟᱜᱼᱟ ᱢᱟᱱᱮ ᱴᱟᱭᱤᱯ ᱫᱟᱲᱮᱭᱟᱜᱼᱟ ᱵᱚᱫᱚᱞ ᱞᱮᱠᱟᱛᱮᱫᱚ ᱦᱩᱭᱩᱜ ᱠᱟᱱᱟ ᱟᱨ ᱱᱚᱜᱼᱚᱭ ᱡᱮᱵᱚᱱ ᱚᱞᱮᱫ ᱛᱟᱦᱮᱱ ᱞᱟᱦᱟ ᱛᱮᱫᱚ ᱛᱤᱛᱮ ᱟᱨ ᱱᱮᱛᱟᱨ ᱫᱚ ᱟᱵᱚ ᱡᱩᱜᱽ ᱦᱚᱛᱮᱡᱼᱦᱚᱛᱮᱡ ᱛᱮ ᱟᱭᱢᱟ ᱨᱚᱠᱚᱢ ᱩᱸᱜ ᱢᱳᱵᱟᱭᱤᱞ ᱥᱮ ᱞᱮᱯᱴᱚᱯ ᱨᱟᱠᱟᱯ ᱠᱟᱱᱟ ᱚᱱᱟ ᱞᱮᱯᱴᱚᱯ ᱛᱮᱢ ᱞᱮᱯᱴᱚᱯ ᱛᱮᱢ ᱴᱟᱭᱤᱯ ᱠᱟᱛᱮᱢ ᱫᱚᱦᱚ ᱫᱟᱲᱮᱭᱟᱜᱼᱟ ᱱᱳᱴ ᱠᱟᱛᱮᱢ ᱫᱚᱦᱚ ᱫᱟᱲᱮᱭᱟᱜᱼᱟ ᱡᱮᱭᱥᱮ ᱠᱮ ᱡᱟᱦᱟᱸᱛᱮᱜᱮᱢ ᱪᱟᱞᱟᱣᱱᱟ ᱚᱱᱟ ᱡᱮᱴᱟᱢ ᱚᱞ ᱠᱟᱫᱟ ᱚᱱᱟᱢ ᱯᱨᱤᱱᱴ ᱟᱣᱩᱴ ᱫᱟᱲᱮᱭᱟᱜᱼᱟ ᱦᱟᱨᱰ ᱠᱚᱯᱤᱧ ᱛᱩᱫ ᱫᱟᱲᱮᱭᱟᱜᱼᱟ ᱡᱮᱭᱥᱮ ᱠᱤ ᱱᱚᱣᱟ ᱠᱟᱜᱚᱡᱽ ᱚᱞ ᱠᱟᱛᱮ ᱫᱚ ᱮᱸᱜ ᱦᱟᱰ ᱠᱚᱯᱤ ᱫᱚ ᱠᱟᱜᱚᱡᱽ ᱚᱞᱼᱚᱞ ᱠᱟᱛᱮ ᱫᱚ ᱟᱭᱢᱟ ᱠᱟᱜᱚᱡᱽ ᱮᱢ ᱫᱚᱦᱚᱭᱟ ᱫᱚᱦᱚ ᱠᱟᱜᱼᱟ ᱥᱮ ᱠᱟᱜᱚᱡᱽ ᱛᱤᱱᱟᱹᱜ ᱮᱢ ᱤᱫᱤ ᱵᱟᱲᱟᱭᱟ ᱟᱨ ᱱᱤᱭᱟᱹ ᱫᱚ ᱡᱮᱭᱥᱮ ᱠᱤ ᱡᱟᱦᱟᱸ ᱚᱯᱷᱤᱥᱤᱭᱟᱞ ᱠᱟᱹᱢᱤ ᱢᱮᱱᱟᱜᱼᱟ ᱚᱸᱰᱮ ᱫᱚᱨᱠᱟᱨᱟᱜ ᱢᱮᱭᱟ ᱢᱤᱫᱴᱮᱡ ᱠᱟᱜᱚᱡᱽ ᱚᱞ ᱠᱟᱛᱮ ᱯᱨᱤᱱᱴᱟᱣᱩᱴ ᱠᱟᱛᱮᱢ ᱮᱢᱟ ᱫᱮᱭᱟᱢ ᱫᱷᱚᱨᱮ ᱱᱟᱣ ᱚᱱᱟ ᱩᱱᱟᱹᱜ ᱡᱮ ᱯᱚᱨᱤᱢᱟᱱ ᱵᱮᱜᱽ ᱞᱟᱜᱟᱜ ᱛᱟᱢᱟ ᱞᱟ ᱴᱩ ᱯᱟᱨᱟ ᱵᱮᱜᱽ ᱨᱮ ᱵᱚᱸ ᱤᱫᱤ ᱞᱟ ᱠᱛᱤ ᱦᱚᱸ ᱵᱟᱝ ᱞᱟ ᱠᱛᱤᱜᱼᱟ ᱱᱤᱭᱟᱹ ᱡᱩᱫᱤ ᱢᱳᱵᱟᱭᱤᱞ ᱠᱚᱨᱮ ᱠᱤᱝᱵᱟ ᱞᱮᱯᱴᱚᱯ ᱠᱚᱨᱮ ᱛᱟᱦᱮᱱ ᱠᱷᱟᱱ ᱟᱨ ᱠᱟᱜᱚᱡᱽ ᱟᱨ ᱡᱩᱫᱤᱢ ᱚᱞ ᱞᱮᱠᱷᱟᱡ ᱫᱚ ᱚᱱᱟ ᱯᱩᱨᱟᱹ ᱠᱟᱜᱚᱡᱽ ᱥᱩᱫᱽᱫᱷᱟᱹ ᱤᱫᱤᱭ ᱦᱩᱭᱩᱜ ᱛᱟᱢᱟ ᱢᱟᱱᱮ ᱢᱟᱱᱮ ᱪᱮᱫ ᱠᱚ ᱞᱟᱹᱭᱟ ᱡᱟᱭᱜᱟ ᱵᱤᱥᱤ ᱞᱟᱜᱟᱜ ᱠᱟᱱᱟ ᱟᱨ ᱢᱳᱵᱟᱭᱤᱞ ᱠᱤᱝᱵᱟ ᱞᱮᱯᱴᱚᱯ ᱛᱟᱦᱮᱱ ᱠᱷᱟᱡ ᱫᱚ ᱡᱟᱦᱟᱸ ᱚᱯᱷᱤᱥᱤᱭᱟᱞ ᱠᱟ ᱢᱤᱢ ᱪᱟᱞᱟᱣᱱᱟ ᱢᱟᱱᱮ ᱚᱸᱰᱮ ᱯᱨᱤᱱᱴ ᱟᱣᱩᱴ ᱠᱟᱛᱮ ᱦᱚᱸ ᱮᱢ ᱫᱟᱲᱮᱭᱟᱜᱼᱟ ᱵᱟ ᱱᱮᱛᱟᱨ ᱫᱚ ᱰᱚᱠᱩᱢᱮᱱᱴ ᱠᱟᱛᱮᱜ ᱟᱭᱢᱟ ᱨᱚᱠᱚᱢ ᱵᱷᱟᱵᱮ ᱮᱢ ᱫᱟᱲᱮᱭᱟᱜᱼᱟ ᱱᱤᱭᱟᱹ ᱜᱮ ᱵᱚᱫᱚᱞ ᱫᱚ ᱦᱮᱡ ᱟᱠᱟᱱᱟ